ᱞᱟᱦᱟ ᱛᱮᱫᱚ ᱮᱱᱮᱡ ᱥᱮᱨᱮᱧ ᱥᱚᱢᱚᱭ ᱯᱟᱹᱧᱪᱤ ᱫᱚ ᱦᱟᱹᱨᱭᱟᱹᱲ ᱯᱟᱹᱧᱪᱤ ᱟᱨ ᱵᱟᱠᱷᱟᱡ ᱥᱟᱫᱟ ᱯᱟᱹᱧᱪᱤ ᱟᱨ ᱞᱩᱝᱜᱤ ᱠᱚ ᱵᱟᱸᱫᱮᱭᱮᱜ ᱠᱟᱱ ᱛᱟᱦᱮᱱᱟ ᱟᱨ ᱱᱮᱛᱟᱨ ᱫᱚ ᱟᱭᱢᱟ ᱨᱚᱠᱚᱢ ᱯᱟᱹᱧᱪᱤ ᱥᱟᱹᱲᱤ ᱟᱭᱢᱟ ᱨᱚᱠᱚᱢ ᱠᱟᱞᱟᱨ ᱟᱭᱢᱟ ᱨᱚᱠᱚᱢ ᱰᱤᱡᱟᱭᱤᱱ ᱨᱮᱭᱟᱜ ᱯᱟᱹᱧᱪᱤ ᱩᱰᱩᱠ ᱠᱟᱱᱟ ᱚᱱᱟ ᱠᱚᱠᱚ ᱠᱤᱨᱤᱧᱫᱟ ᱠᱚᱲᱟ ᱦᱚᱲ ᱦᱚᱸ ᱯᱟᱹᱧᱪᱤ ᱛᱮᱜᱮ ᱠᱚ ᱰᱮᱸᱜᱟᱜ ᱠᱟᱱ ᱛᱟᱦᱮᱱᱚᱜᱼᱟ ᱟᱨ ᱟᱨ ᱦᱚᱨᱚᱜ ᱵᱟᱸᱫᱮ ᱦᱚᱸ ᱛᱚ ᱛᱤ ᱨᱮᱦᱚᱸ ᱠᱚ ᱦᱚᱨᱚᱜᱮᱜ ᱠᱟᱱ ᱛᱟᱦᱮᱱᱟ ᱥᱟᱠᱚᱢ ᱛᱟᱨᱯᱚᱨᱮ ᱠᱷᱟᱜᱟ ᱵᱟᱹᱡᱩ ᱛᱟᱨᱯᱚᱨᱮ ᱵᱚᱦᱚᱜ ᱨᱮ ᱥᱩᱞᱟᱹᱠ ᱦᱤᱨᱯᱤᱫ ᱟᱭᱢᱟ ᱨᱚᱠᱚᱢ ᱦᱚᱨᱚᱜ ᱵᱟᱸᱫᱮ ᱛᱟᱦᱮᱸ ᱞᱮᱱᱟ ᱢᱩ ᱨᱮ ᱢᱟᱹᱠᱲᱤ ᱛᱟᱨᱯᱚᱨᱮ ᱦᱩᱭᱩᱜ ᱠᱟᱱᱟ ᱛᱚᱲᱟ ᱟᱨ ᱞᱟᱦᱟ ᱛᱮᱭᱟᱜ ᱦᱚᱨᱚᱜ ᱵᱟᱸᱫᱮ ᱨᱮᱫᱚ ᱨᱩᱯᱟᱹ ᱟᱨ ᱥᱳᱱᱟ ᱜᱮ ᱡᱟᱹᱥᱛᱤ ᱛᱟᱦᱮᱸ ᱞᱮᱱᱟ ᱟᱨ ᱱᱮᱛᱟᱨ ᱫᱚ ᱟᱭᱢᱟ ᱨᱚᱠᱚᱢ ᱦᱟᱹᱴᱭᱟᱹ ᱨᱮ ᱠᱤᱨᱤᱧᱟᱜ ᱧᱟᱢᱚᱜ ᱠᱟᱱᱟ ᱚᱱᱟ ᱠᱚᱠᱚ ᱞᱟᱸᱫᱮᱭᱮᱫᱟ ᱟᱨ ᱯᱟᱹᱧᱪᱤ ᱯᱟᱲᱦᱟᱴ ᱦᱚᱸ ᱱᱮᱛᱟᱨ ᱫᱚ ᱰᱤᱡᱟᱭᱤᱱ ᱰᱤᱡᱟᱭᱤᱱ ᱟᱜ ᱟᱭᱢᱟ ᱨᱚᱠᱚᱢ ᱰᱤᱡᱟᱭᱤᱱ ᱟᱜ ᱟᱭᱢᱟ ᱨᱚᱠᱚᱢ ᱨᱚᱠᱚᱢ ᱯᱟᱹᱧᱪᱤ ᱥᱟᱹᱲᱤ ᱩᱰᱩᱠ ᱟᱠᱟᱱᱟ